ᱟᱞᱮᱭᱟᱜ ᱥᱚᱦᱚᱨ ᱫᱚ ᱵᱳᱞᱯᱩᱨ ᱵᱟᱡᱟᱨ ᱵᱚᱞᱯᱩᱨ ᱵᱟᱡᱟᱨ ᱨᱮᱫᱚ ᱨᱚᱵᱤᱱᱫᱨᱚᱱᱟᱛᱷ ᱴᱷᱟᱠᱩᱨᱟᱜ ᱢᱤᱫᱴᱮᱱ ᱤᱥᱠᱩᱞ ᱢᱮᱱᱟᱜ ᱟ ᱵᱤᱥᱥᱚ ᱵᱷᱟᱨᱚᱛᱤ ᱚᱱᱟ ᱡᱚᱛᱚ ᱠᱷᱚᱱᱤᱧ ᱠᱩᱥᱤᱭᱟᱜ ᱟ ᱪᱮᱫᱟᱜ ᱥᱮ ᱱᱚᱜᱚᱭ ᱱᱚᱝᱠᱟᱱ ᱢᱤᱫᱴᱮᱱ ᱵᱳᱞᱯᱩᱨ ᱥᱚᱦᱚᱨ ᱨᱮ ᱢᱤᱫᱴᱮᱱ ᱩᱱᱟᱹᱜ ᱢᱚᱪ ᱤᱥᱠᱩᱞ ᱢᱮᱱᱟᱜ ᱟ ᱨᱚᱵᱤᱱᱫᱨᱚᱱᱟᱛᱷ ᱴᱷᱟᱠᱩᱨᱟᱜ ᱟᱨ ᱚᱸᱰᱮ ᱟᱭᱢᱟ ᱨᱚᱠᱚᱢ ᱜᱤᱫᱽᱨᱟᱹ ᱠᱚ ᱯᱟᱲᱦᱟᱜ ᱠᱟᱱᱟ ᱟᱭᱢᱟ ᱨᱚᱠᱚᱢ ᱵᱷᱟᱥᱟ ᱢᱮᱱᱟᱜᱼᱟ ᱟᱭᱢᱟᱨ ᱚᱠᱚᱢ ᱛᱮᱠᱚ ᱯᱟᱲᱦᱟᱜ ᱠᱟᱱᱟ ᱛᱤᱱᱟᱹᱜ ᱢᱚᱸᱡᱽ ᱛᱚ ᱮᱴᱟᱜ ᱥᱚᱦᱚᱨ ᱨᱮᱫᱚ ᱦᱚᱭᱛᱚ ᱚᱱᱠᱟᱫᱚ ᱵᱟᱹᱱᱩᱜ ᱟ ᱚᱱᱟᱛᱮ ᱵᱤᱥᱥᱚ ᱵᱷᱟᱨᱚᱛᱤ ᱵᱳᱞᱯᱩᱨ ᱫᱚ ᱟᱹᱰᱤ ᱟᱸᱴᱜᱤᱧ ᱠᱩᱥᱤᱭᱟᱜ ᱟ ᱛᱤᱱᱟᱹᱜ ᱢᱚᱸᱡᱽ ᱢᱚᱸᱡᱽ ᱡᱤᱱᱤᱥ ᱠᱚᱦᱚ ᱢᱮᱱᱟᱜᱼᱟ ᱠᱤᱨᱤᱧ ᱫᱟᱲᱮᱭᱟᱜ ᱟᱢ ᱵᱤᱥᱥᱚ ᱵᱷᱟᱨᱚᱛᱤ ᱞᱮᱠᱟᱱᱟᱜ ᱡᱟᱭᱜᱟ ᱞᱮᱠᱟ ᱛᱤᱱᱟᱹᱜ ᱦᱚᱲᱠᱚ ᱦᱤᱡᱩᱜᱼᱟ ᱚᱸᱰᱮ ᱵᱤᱫᱮᱥ ᱠᱷᱚᱱ ᱫᱮᱥ ᱠᱷᱚᱱ ᱟᱭᱢᱟ ᱟᱭᱢᱟ ᱡᱟᱭᱜᱟ ᱠᱷᱚᱱᱟᱜ ᱱᱚᱸᱰᱮ ᱧᱮᱧᱮᱞ ᱠᱚ ᱦᱤᱡᱩᱜᱼᱟ

ᱟᱹᱭᱩᱵ ᱥᱚᱢᱚᱭᱮᱢ ᱥᱮᱱ ᱞᱮᱱ ᱠᱷᱟᱱ ᱵᱳᱞᱯᱩᱨ ᱵᱟᱡᱟᱨ ᱢᱳᱢᱳ ᱯᱷᱩᱪᱠᱟᱹ ᱮᱛᱚ ᱠᱚ ᱟᱹᱠᱷᱨᱤᱧᱟ ᱟᱨ ᱮᱛᱚ ᱦᱚᱲᱠᱚ ᱡᱚᱢᱟ ᱤᱧᱦᱚᱸ ᱚᱸᱰᱮ ᱛᱤᱸᱜᱩ ᱠᱟᱛᱮᱫ ᱢᱳᱢᱳᱧ ᱡᱚᱢ ᱵᱟᱲᱟ ᱟᱠᱟᱫᱟ ᱯᱷᱩᱪᱠᱟᱹᱧ ᱡᱚᱢ ᱵᱟᱲᱟᱣᱟᱠᱟᱫᱟ ᱟᱹᱭᱩᱵ ᱥᱩᱢᱟᱹᱭ ᱵᱚᱞᱯᱩᱨ ᱵᱟᱡᱟᱨ ᱨᱮ ᱟᱹᱰᱤ ᱢᱚᱡ ᱜᱮ ᱟᱹᱭᱠᱟᱹᱜ ᱟ ᱟᱵᱟᱨ ᱟᱹᱭᱩᱵ ᱥᱩᱢᱟᱹᱭ ᱫᱟᱲᱟᱵᱟᱲᱟᱭ ᱥᱮᱱᱫᱟᱲᱤᱭᱟᱜ ᱟ ᱟᱭᱢᱟ ᱡᱤᱱᱤᱥ ᱧᱮᱧᱮᱞ ᱨᱮᱱᱟᱜᱦᱚᱸ ᱢᱮᱱᱟᱜ ᱟ ᱯᱟᱨᱠ ᱠᱩ ᱢᱮᱱᱟᱜ ᱟ ᱟᱭᱢᱟ ᱨᱚᱠᱚᱢ ᱦᱟᱛᱮᱨ ᱠᱟᱡ ᱠᱚᱠᱚ ᱟᱹᱠᱷᱨᱤᱧᱟ ᱟᱠᱚ ᱛᱮᱠᱚ ᱵᱮᱱᱟᱣᱟ ᱟᱝᱨᱚᱵ ᱠᱚ ᱵᱮᱜ ᱠᱚ ᱟᱨ ᱵᱳᱞᱯᱩᱨ ᱵᱟᱡᱟᱨ ᱨᱮᱠᱚ ᱟᱹᱠᱷᱨᱤᱧᱟ ᱚᱱᱟᱠᱚ ᱦᱟᱛᱮᱨ ᱠᱟᱡ ᱱᱤᱛᱫᱚ ᱵᱮᱥᱤᱨ ᱵᱷᱟᱜ ᱵᱳᱞᱯᱩᱨ ᱵᱟᱡᱟᱨ ᱨᱮᱜᱮ ᱧᱟᱢᱚᱜᱼᱟ